ᱦᱮᱞᱳ ᱦᱮᱞᱳ ᱤᱧ ᱨᱚᱲ ᱮᱫᱟ ᱜᱚᱲᱚᱢ ᱠᱩᱲᱤ ᱡᱟᱶᱟᱭ ᱟᱫᱚ ᱵᱟᱦᱚᱧᱟᱨᱤᱧ ᱫᱚ ᱵᱟᱱᱩᱭᱟ ᱚᱻ ᱦᱮᱸ ᱱᱟᱯᱟᱭ ᱵᱟᱲᱟ ᱜᱮ ᱟᱯᱮ ᱜᱮ ᱪᱮᱫᱞᱮᱠᱟ ᱚᱻ ᱢᱟᱱᱮ ᱚᱱᱟ ᱡᱟᱦᱟᱸ ᱞᱟᱹᱜᱤᱫ ᱤᱧ ᱯᱷᱳᱱᱮᱫ ᱛᱟᱦᱮᱸᱫ ᱟᱞᱮ ᱢᱟᱞᱮ ᱱᱚᱜᱼᱚᱭ ᱥᱚᱨᱦᱟᱭ ᱞᱮ ᱱᱮᱸᱰᱟᱣᱟᱠᱟᱫ ᱟᱫᱚ ᱚᱱᱟ ᱜᱮ ᱵᱚᱞᱮ ᱵᱟᱦᱚᱧᱟᱨᱤᱧ ᱮ ᱛᱟᱦᱮᱸᱱᱠᱷᱟᱱ ᱵᱟᱛᱞᱟᱣ ᱠᱚᱜᱼᱟ ᱟᱫᱚ ᱵᱟᱱᱩᱭ ᱠᱷᱟᱱ ᱟᱫᱚ ᱞᱟᱹᱭᱟᱭ ᱢᱮ ᱦᱟᱸᱜ ᱳᱭ ᱥᱳᱢ ᱦᱤᱞᱳᱜ ᱜᱮᱞᱮ ᱩᱢᱟ ᱵᱚᱞᱮ ᱚᱱᱟ ᱜᱮ ᱟᱞᱮ ᱥᱮᱱᱟᱜ ᱥᱚᱨᱦᱟᱭ ᱧᱮᱞ ᱤᱫᱤ ᱯᱮ ᱢᱤᱫ ᱫᱚᱢ ᱪᱮᱫᱞᱮᱠᱟᱞᱮ ᱥᱚᱨᱦᱟᱭᱚᱜ ᱠᱟᱱᱟ ᱵᱟᱞᱮ ᱥᱚᱨᱦᱟᱭᱚᱜ ᱠᱟᱱᱟ ᱢᱤᱫ ᱫᱚᱢ ᱦᱚᱸ ᱵᱟᱯᱮ ᱦᱮᱡ ᱟᱠᱟᱱᱟ ᱟᱞᱮᱭᱟᱜ ᱥᱚᱨᱦᱟᱭ ᱫᱚ ᱟᱹᱰᱤ ᱨᱟᱹᱥᱠᱟᱹ ᱡᱷᱟᱲᱠᱷᱚᱱ ᱨᱮᱫᱚ ᱦᱚᱲ ᱦᱚᱸ ᱟᱹᱰᱤ ᱨᱟᱹᱥᱤ ᱟᱹᱛᱩ ᱠᱟᱱᱟ ᱟᱞᱮ ᱥᱮᱫ ᱫᱚ ᱮᱠᱮᱱ ᱦᱚᱲ ᱟᱨ ᱟᱯᱮ ᱥᱮᱫᱢᱟ ᱯᱚᱪᱷᱤᱢ ᱵᱟᱝᱞᱟ ᱢᱩᱥᱞᱟᱹ ᱫᱤᱥᱚᱢ ᱢᱩᱥᱞᱟᱹ ᱥᱟᱞᱟᱜ ᱟᱨ ᱵᱟᱝᱟᱞᱤ ᱟᱨ ᱟᱞᱮᱫᱚ ᱮᱠᱮᱱ ᱦᱚᱲ ᱡᱷᱟᱲᱠᱷᱚᱱ ᱨᱮᱫᱚ ᱱᱩᱠᱩ ᱦᱤᱡᱩᱜ ᱦᱚᱲ ᱨᱟᱹᱥᱤᱼᱵᱟᱹᱥᱤ ᱟᱹᱛᱩ ᱛᱤᱦᱤᱧᱮᱢ ᱮᱦᱚᱵᱚᱜ ᱠᱷᱟᱱ ᱛᱩᱢᱫᱟᱜ ᱴᱟᱢᱟᱠ ᱨᱩ ᱫᱚ ᱵᱟᱨᱯᱮ ᱫᱤᱱ ᱠᱷᱚᱱ ᱫᱚ ᱨᱩ ᱛᱮᱜᱮ ᱛᱟᱦᱮᱱ ᱢᱮ ᱫᱟᱠᱟ ᱡᱚᱢ ᱦᱚᱸ ᱦᱤᱲᱤᱧᱚᱜᱼᱟ ᱥᱮᱹᱭ ᱨᱟᱹᱥᱠᱟᱹ ᱚᱱᱟ ᱜᱤᱧ ᱢᱮᱱ ᱮᱫᱟ ᱵᱟᱦᱚᱧᱟᱨᱤᱧ ᱮ ᱦᱮᱡ ᱞᱮᱱᱠᱷᱟᱱ ᱜᱮ ᱦᱟᱸᱜ ᱮᱢ ᱞᱟᱹᱭᱟᱭᱟ ᱦᱮᱸ ᱟᱞᱮ ᱥᱮᱫ ᱫᱚ ᱰᱤᱡᱮ ᱯᱷᱤᱡᱮ ᱫᱚ ᱵᱟᱝ ᱪᱟᱞᱟᱜ ᱠᱟᱱᱟ ᱟᱞᱮ ᱥᱮᱫ ᱫᱚ ᱮᱠᱮᱱ ᱠᱷᱟᱹᱞᱤ ᱛᱩᱢᱫᱟᱜ ᱴᱟᱢᱟᱠ ᱚᱝᱠᱟᱜᱮ ᱢᱟᱹᱫᱟᱹᱲᱤᱭᱟᱹ ᱠᱚ ᱢᱮᱱᱟᱜ ᱠᱚᱣᱟ ᱨᱩᱨᱩ ᱞᱟᱹᱜᱤᱫ ᱚᱻ ᱦᱩᱸ ᱦᱩᱸᱻ ᱟᱞᱮ ᱥᱮᱫ ᱦᱚᱸ ᱯᱟᱛᱟ ᱫᱚ ᱦᱩᱭᱩᱜ ᱠᱟᱱ ᱜᱮᱭᱟ ᱟᱞᱮ ᱦᱚᱸ ᱮᱱᱛᱮ ᱟᱹᱰᱤ ᱡᱷᱟᱹᱞ ᱛᱚ ᱚᱱᱟ ᱟᱯᱮᱨᱮᱱ ᱱᱚᱱᱛᱮᱭ ᱦᱮᱡ ᱞᱮᱱ ᱠᱷᱟᱱ ᱧᱮᱞ ᱤᱫᱤ ᱠᱮᱭᱟᱭ ᱛᱟᱯᱚᱨᱮ ᱟᱞᱮ ᱦᱚᱸᱞᱮ ᱪᱟᱞᱟᱣ ᱠᱚᱜᱼᱟ ᱢᱤᱫ ᱥᱟᱶ ᱛᱮᱵᱚᱱ ᱪᱟᱞᱟᱣ ᱠᱚᱜᱼᱟ ᱱᱤᱭᱟᱹ ᱵᱟᱨ ᱫᱚ ᱥᱚᱝᱜᱮ ᱥᱚᱝᱜᱮ ᱟᱨ ᱠᱚᱲᱟ ᱠᱚᱫᱚ ᱡᱚᱛᱚ ᱜᱮᱞᱮ ᱚᱱᱟ ᱡᱚᱛᱚ ᱜᱮ ᱦᱩᱭᱩᱜ ᱠᱟᱱ ᱛᱟᱞᱮᱭᱟ ᱦᱩᱸᱻ ᱟᱵᱚ ᱫᱚᱵᱚ ᱟᱵᱚ ᱫᱚ ᱥᱩᱱᱩᱢ ᱨᱮᱯᱮ ᱵᱷᱟᱡᱟᱭᱮᱫᱟᱭ ᱟᱯᱮ ᱫᱚ ᱥᱩᱱᱩᱢ ᱨᱮᱯᱮ ᱵᱷᱟᱡᱟᱣᱮᱫᱟ ᱟᱞᱮ ᱫᱚ ᱠᱟᱨᱦᱟ ᱥᱚᱨᱟ ᱨᱮᱞᱮ ᱯᱤᱴᱷᱟᱹᱭᱮᱫᱟ ᱫᱚ ᱟᱪᱪᱷᱟ ᱴᱷᱤᱠᱜᱮᱭᱟ ᱦᱟᱸᱜ ᱦᱮᱸ ᱚᱱᱟ ᱜᱮ ᱞᱟᱹᱭᱟᱭ ᱢᱮ ᱦᱟᱸᱜ ᱵᱟᱦᱧᱟᱨᱤᱧ ᱫᱚ ᱴᱷᱤᱠᱜᱮᱭᱟ